ᱵᱟᱨᱦᱮ ᱡᱚᱜᱚᱛ ᱨᱮᱫᱚ ᱚᱱᱠᱟᱱ ᱡᱤᱵᱽᱼᱡᱤᱭᱟᱹᱞᱤ ᱠᱚᱫᱚ ᱵᱟᱹᱱᱩᱜ ᱠᱚᱣᱟ ᱟᱨ ᱵᱚᱭᱹᱜᱟᱱᱤᱠ ᱠᱩᱦᱚᱸ ᱵᱟᱝᱠᱚ ᱥᱮᱸᱫᱽᱨᱟ ᱧᱟᱢ ᱟᱠᱟᱫ ᱠᱚᱣᱟ ᱟᱨ ᱥᱩᱫᱷᱩ ᱱᱩᱣᱟ ᱟᱵᱚᱣᱟᱜ ᱯᱨᱤᱛᱷᱤᱵᱤ ᱨᱮᱜᱮ ᱡᱤᱵᱽᱼᱡᱤᱭᱟᱹᱞᱤ ᱠᱚᱫᱚ ᱢᱮᱱᱟᱜ ᱠᱚᱣᱟ ᱱᱟᱱᱟ ᱦᱩᱱᱟᱹᱨ ᱡᱤᱵᱽᱼᱡᱤᱭᱟᱹᱞᱤ ᱠᱚᱜᱮ ᱪᱟᱨᱤᱫᱤᱠᱮ ᱢᱮᱱᱟᱜ ᱠᱚᱣᱟ ᱫᱟᱨᱮ ᱱᱟᱹᱲᱤ ᱮᱢᱟᱱ ᱠᱚ ᱟᱨ ᱮᱴᱟᱜ ᱡᱚᱜᱚᱛ ᱨᱮᱫᱚ ᱮᱠᱷᱚᱱᱳ ᱥᱮᱸᱫᱽᱨᱟ ᱦᱩᱭᱩᱜ ᱠᱟᱱ ᱜᱮᱭᱟ ᱟᱨ ᱵᱟᱝᱠᱚ ᱧᱟᱢ ᱟᱠᱟᱫ ᱠᱚᱣᱟ